ᱵᱤᱧᱟᱜ ᱜᱮᱨ ᱠᱷᱚᱱᱟᱜ ᱵᱟᱧᱪᱟᱣ ᱫᱚ ᱟᱵᱚ ᱪᱟᱴᱠᱤ ᱦᱚᱨᱚᱜ ᱦᱩᱭᱩᱜ ᱛᱟᱵᱚᱱᱟ ᱟᱨ ᱵᱤᱧ ᱡᱟᱦᱟᱸ ᱨᱮᱠᱚ ᱛᱟᱦᱮᱱᱟ ᱚᱸᱰᱮ ᱫᱚ ᱟᱵᱚ ᱵᱟᱵᱚᱱ ᱥᱮᱱᱚᱜᱼᱟ ᱚᱸᱰᱮ ᱵᱚᱱ ᱥᱮᱱ ᱞᱮᱱᱠᱷᱟᱱ ᱟᱵᱚ ᱟᱹᱰᱤ ᱥᱟᱵᱫᱷᱟᱱ ᱛᱮ ᱧᱮᱞ ᱠᱟᱛᱮᱜ ᱵᱚᱱ ᱯᱟᱨᱚᱢ ᱪᱟᱞᱟᱜᱼᱟ ᱪᱮᱫᱟᱜ ᱥᱮ ᱡᱩᱫᱤ ᱠᱚ ᱜᱮᱨ ᱵᱚᱱᱟ ᱮᱰᱮᱠᱷᱟᱱ ᱟᱵᱚ ᱫᱚ ᱦᱚᱥᱯᱤᱴᱟᱞ ᱨᱮ ᱥᱮᱱ ᱠᱟᱛᱮᱜ ᱟᱹᱰᱤ ᱞᱚᱜᱚᱱ ᱛᱮᱵᱚᱱ ᱪᱤᱠᱤᱛᱥᱟ ᱦᱚᱪᱚᱜᱼᱟ ᱟᱨ ᱛᱤᱡᱩᱣᱟᱜ ᱜᱮᱨ ᱠᱷᱚᱱ ᱵᱚᱱ ᱥᱟᱦᱟ ᱨᱮᱵᱚᱱ ᱛᱟᱦᱮᱱᱟ ᱩᱱᱠᱩ ᱡᱟᱦᱟᱸ ᱫᱟᱨᱮ ᱱᱟ ᱲᱤ ᱠᱚᱨᱮᱜ ᱠᱚ ᱛᱟᱦᱮᱱᱟ ᱩᱱᱠᱩ ᱫᱚ ᱵᱤᱥ ᱠᱚ ᱮᱢ ᱠᱟᱛᱮᱜ ᱜᱚᱡ ᱠᱟᱛᱮᱜ ᱩᱱᱠᱩ ᱫᱟᱨᱮ ᱱᱟ ᱲᱤ ᱵᱚᱱ ᱵᱟᱧᱪᱟᱣᱼᱟ ᱟᱨ ᱟᱵᱚ ᱦᱚᱸ ᱵᱚᱱ ᱩᱱᱠᱩ ᱴᱷᱮᱱ ᱠᱷᱚᱱ ᱵᱚᱱ ᱵᱟᱧᱪᱟᱜᱼᱟ ᱡᱤᱭᱟᱹᱞᱤ ᱠᱚᱣᱟᱜ ᱜᱮᱨ ᱠᱷᱚᱱ ᱱᱤᱦᱟᱹ ᱛᱟᱦᱮᱱ ᱞᱟᱹᱜᱤᱫ ᱛᱮ ᱟᱵᱚ ᱫᱚ ᱩᱱᱠᱩ ᱡᱤᱵᱽ ᱡᱤᱭᱟᱹᱞᱤ ᱠᱚᱫᱚ ᱢᱟᱨᱟᱝ ᱢᱟᱨᱟᱝ ᱵᱩᱨᱩ ᱛᱮᱵᱚᱱ ᱤᱫᱤ ᱦᱚᱴᱚ ᱠᱟᱠᱚᱣᱟ ᱚᱸᱰᱮ ᱟᱠᱚᱣᱟᱜ ᱢᱚᱛᱚᱱ ᱡᱚᱢᱟᱜ ᱧᱩᱣᱟᱜ ᱠᱚ ᱧᱟᱢᱟ ᱮᱰᱮ ᱠᱷᱟᱱ ᱜᱮ ᱟᱵᱚ ᱫᱚ ᱩᱱᱠᱩ ᱴᱷᱮᱱ ᱠᱷᱚᱱ ᱫᱚ ᱱᱤᱦᱟᱹ ᱨᱮᱵᱚᱱ ᱛᱟᱦᱮᱱᱟ ᱟᱵᱚ ᱟᱛᱳ ᱴᱚᱞᱟ ᱫᱤᱥᱚᱢ ᱨᱮᱠᱚ ᱦᱮᱡ ᱥᱮᱴᱮᱨ ᱞᱮᱱᱠᱷᱟᱱ ᱩᱱᱠᱩ ᱫᱚ ᱟᱵᱚ ᱢᱟᱹᱱᱢᱤ ᱩᱯᱚᱨ ᱨᱮᱜᱮ ᱠᱚ ᱮᱴᱟᱜᱟ ᱠᱟᱨᱚᱱ ᱟᱵᱚ ᱢᱟ ᱱᱢᱤ ᱫᱚ ᱩᱱᱠᱩ ᱫᱚ ᱟᱞᱟᱫᱟ ᱜᱮᱠᱚ ᱧᱮᱞ ᱧᱟᱢ ᱵᱚᱱᱟ ᱟᱨ ᱠᱚ ᱟᱵᱚ ᱥᱟᱝᱛᱮ ᱵᱟᱝᱠᱚ ᱢᱮᱪᱤᱝᱚᱜ ᱠᱷᱟ ᱛᱤᱨ ᱟᱵᱚᱣᱟᱜ ᱦᱚᱲᱢᱚ ᱨᱮᱠᱚ ᱜᱮᱨ ᱜᱮᱜᱮᱨ ᱠᱷᱟᱹᱛᱤᱨ ᱟᱵᱚᱣᱟᱜ ᱟᱹᱰᱤᱜᱮ ᱱᱚᱣᱟ ᱫᱚ ᱵᱟᱹᱲᱤᱡᱼᱟ ᱚᱱᱟ ᱠᱷᱟᱹᱛᱤᱨ ᱛᱮ ᱱᱩᱠᱩ ᱫᱚ ᱥᱚᱴᱷᱤᱠ ᱡᱟᱭᱜᱟ ᱨᱮᱵᱚᱱ ᱤᱫᱤ ᱠᱟᱠᱚᱣᱟ